ᱦᱮᱞᱳ ᱦᱮᱸ ᱟᱢᱫᱚ ᱤᱞᱮᱠᱴᱨᱚᱱᱤᱠ ᱢᱤᱥᱛᱨᱤ ᱠᱟᱱ ᱜᱮᱭᱟᱢ ᱚᱻ ᱤᱧᱫᱚ ᱱᱟᱨᱟᱯᱩᱨ ᱠᱷᱚᱱᱤᱧ ᱨᱚᱲᱫᱟ ᱥᱩᱥᱤᱞᱟ ᱠᱟᱹᱱᱟᱹᱧ ᱤᱭᱟᱹ ᱢᱮᱱᱮᱫ ᱠᱟᱱ ᱛᱟᱦᱮᱱᱤᱧ ᱵᱳᱨᱤᱝᱠᱟᱫ ᱛᱟᱦᱮᱱᱟᱞᱮ ᱟᱫᱚ ᱵᱚᱞᱮ ᱤᱭᱟᱹ ᱢᱚᱴᱚᱨᱮᱢ ᱞᱟᱜᱟᱣ ᱦᱚᱴᱚᱣᱟᱞᱮ ᱠᱮᱭᱟ ᱟᱨ ᱚᱱᱟ ᱦᱚᱸ ᱟᱹᱰᱤ ᱫᱤᱠᱠᱚᱛ ᱱᱚᱜᱼᱚᱭ ᱟᱠᱟᱞᱮᱫ ᱠᱟᱱᱟ ᱟᱫᱚ ᱫᱟᱜ ᱦᱚᱸ ᱵᱟᱭ ᱫᱟᱜ ᱮᱫᱟ ᱟᱨ ᱪᱮᱫ ᱠᱚᱞᱮ ᱡᱚᱢᱼᱧᱩᱭᱟ ᱱᱚᱜᱼᱚᱭ ᱟᱠᱟᱞ ᱛᱮ ᱟᱹᱰᱤ ᱠᱚᱥᱴᱚ ᱦᱮᱸ ᱚᱱᱟᱜᱮ ᱟᱫᱚ ᱵᱚᱞᱮ ᱛᱤᱱᱟᱹᱜ ᱮᱢ ᱦᱟᱛᱟᱣ ᱠᱮᱭᱟ ᱢᱚᱴᱚᱨ ᱞᱟᱜᱟᱣ ᱨᱮ ᱢᱚᱴᱚᱨ ᱞᱟᱜᱟᱣ ᱨᱮ ᱵᱚᱞᱮ ᱛᱤᱱᱟᱹᱜ ᱮᱢ ᱦᱟᱛᱟᱣ ᱜᱮᱭᱟ ᱵᱟᱨᱚ ᱥᱚ ᱴᱟᱠᱟ ᱴᱷᱤᱠ ᱜᱮᱭᱟ ᱛᱚᱵᱮ ᱡᱟᱦᱟᱸ ᱞᱮᱠᱟ ᱛᱮᱜᱮ ᱚᱱᱟᱞᱮ ᱡᱳᱜᱟᱲᱟ ᱯᱚᱭᱥᱟ ᱟᱠᱟᱞ ᱨᱮᱦᱚᱸ ᱟᱨ ᱡᱟᱦᱟᱸ ᱞᱮᱠᱟ ᱛᱮᱜᱮ ᱵᱚᱞᱮ ᱞᱮ ᱪᱟᱥᱟ ᱦᱩᱲᱩ ᱠᱷᱟᱹᱞᱤ ᱛᱟᱦᱮᱱ ᱠᱟᱱᱟ ᱚᱱᱟᱛᱮ ᱵᱚᱞᱮᱧ ᱢᱮᱱᱫᱟ ᱤᱭᱟᱹ ᱞᱮᱠᱷᱟᱱ ᱫᱚ ᱢᱚᱴᱚᱨ ᱵᱚᱱ ᱵᱟᱹᱭᱥᱟᱹᱣ ᱞᱮᱠᱷᱟᱱ ᱫᱚ ᱚᱱᱠᱟ ᱪᱟᱥ ᱦᱚᱸ ᱦᱩᱭᱩᱜᱼᱟ ᱟᱵᱚᱣᱟᱜ ᱦᱚᱸ ᱯᱷᱟᱭᱫᱟ ᱦᱩᱭᱩᱜᱼᱟ ᱥᱮ ᱦᱚᱲ ᱦᱚᱸ ᱵᱚᱞᱮ ᱠᱚ ᱪᱟᱥ ᱫᱟᱲᱮᱭᱟᱜ ᱠᱚ ᱦᱮᱸ ᱚᱱᱟᱜᱮ ᱵᱚᱞᱮ ᱤᱧᱟᱹᱜ ᱦᱮᱸ ᱚᱱᱟᱜᱮ ᱵᱚᱞᱮ ᱤᱧᱦᱚᱧ ᱯᱷᱳᱱᱮᱫ ᱠᱟᱱ ᱛᱟᱦᱮᱱᱟ ᱚᱱᱠᱟᱭ ᱫᱟᱹᱧ ᱚᱠᱟ ᱠᱚᱛᱮᱢ ᱚᱯᱥᱚᱨᱚᱜᱼᱟ ᱢᱮᱭᱟᱝ ᱥᱮᱫ ᱦᱮᱸ ᱦᱮᱸ ᱛᱚᱵᱮ ᱦᱮᱸ ᱡᱚᱛᱚ ᱫᱚ ᱨᱮᱹᱰᱤ ᱜᱮᱭᱟ ᱵᱳᱨᱤᱝᱟᱠᱟᱜᱼᱟᱞᱮ ᱵᱳᱨᱤᱝ ᱦᱚᱸ ᱵᱚᱞᱮ ᱠᱷᱟᱹᱞᱤ ᱤᱱᱟᱹ ᱢᱚᱴᱚᱨ ᱞᱟᱜᱟᱣ ᱞᱮᱠᱷᱟᱱ ᱜᱮ ᱥᱟᱨ ᱠᱚᱫᱚ ᱤᱭᱟᱹ ᱯᱷᱤᱴᱤᱝ ᱫᱚ ᱟᱹᱣᱨᱤ ᱞᱮ ᱯᱷᱤᱴᱤᱝᱟ ᱵᱚᱞᱮ ᱟᱫᱚᱢᱟᱜ ᱦᱮᱸ ᱚᱱᱟᱜᱮ ᱢᱮᱱᱫᱟᱞᱮ ᱵᱚᱞᱮ ᱢᱚᱴᱚᱨᱮᱢ ᱞᱟᱜᱟᱣ ᱟᱛᱚ ᱟᱫᱚᱢ ᱯᱷᱤᱴᱤᱝ ᱜᱚᱜ ᱠᱟᱜ ᱜᱮ ᱦᱟᱸᱜ ᱦᱮᱸ ᱦᱮᱢᱟ ᱴᱷᱤᱠ ᱜᱮᱭᱟ ᱦᱤᱡᱩᱜ ᱛᱚᱵᱮ ᱦᱳᱭ ᱯᱷᱳᱱ ᱟᱹᱢᱟᱹᱧ ᱦᱟᱸᱜ ᱦᱮᱸ ᱢᱮᱭᱟᱝ ᱦᱤᱡᱩᱜ ᱢᱮ ᱴᱷᱤᱠ ᱜᱮᱭᱟ